ᱠᱨᱮᱰᱤᱴ ᱠᱟᱨᱰ ᱵᱤᱥᱟ ᱨᱩᱯᱮ ᱱᱚᱣᱟ ᱠᱚ ᱠᱟᱨᱰ ᱤᱫᱤᱠᱟᱛᱮ ᱫᱚ ᱤᱧ ᱟ ᱰᱤᱧ ᱥᱚᱱᱛᱚᱨ ᱜᱮᱭᱟ ᱪᱮᱫᱟᱜ ᱥᱮ ᱱᱚᱣᱟ ᱠᱚᱫᱚ ᱴᱟᱠᱟ ᱞᱮᱱᱫᱮᱱ ᱨᱮᱱᱟᱜ ᱠᱟᱨᱰ ᱠᱟᱱᱟ ᱟᱨ ᱱᱚᱣᱟ ᱠᱚ ᱠᱟᱨᱰ ᱫᱚ ᱡᱟᱦᱟᱸᱭ ᱮᱢ ᱵᱟᱝ ᱜᱟᱱᱚᱜᱼᱟ ᱟᱨ ᱱᱚᱣᱟ ᱠᱟᱨᱰ ᱨᱮᱱᱟᱜ ᱯᱤᱱ ᱦᱚᱸ ᱡᱟᱦᱟᱸᱭ ᱴᱷᱮᱱ ᱞᱟᱹᱭ ᱵᱟᱝ ᱜᱟᱱᱚᱜᱼᱟ ᱱᱚᱣᱟ ᱠᱚ ᱠᱟᱨᱰ ᱛᱮᱫᱚ ᱴᱟᱠᱟ ᱞᱮᱱᱫᱮᱱ ᱨᱮ ᱟ ᱰᱤ ᱜᱚᱲᱚᱭ ᱮᱢᱚᱜᱼᱟ ᱱᱚᱣᱟ ᱠᱚ ᱠᱟᱨᱰ ᱛᱮᱫᱚ ᱟ ᱰᱤ ᱥᱟ ᱜᱤᱧ ᱨᱮᱱ ᱦᱚᱲ ᱚᱲᱟᱜ ᱠᱷᱚᱱ ᱜᱮ ᱴᱟᱠᱟᱢ ᱮᱢ ᱫᱟᱲᱮᱣ ᱟᱭᱟ ᱥᱮ ᱡᱟᱦᱟᱱᱟᱜ ᱦᱚᱸ ᱴᱟᱠᱟ ᱨᱮᱱᱟᱜ ᱯᱮᱢᱮᱱᱴᱮᱢ ᱠᱚᱨᱟᱣ ᱫᱟᱲᱮᱭᱟᱜᱼᱟ ᱱᱚᱣᱟ ᱠᱚ ᱠᱟᱨᱰ ᱫᱚ ᱴᱟᱠᱟ ᱮᱯᱮᱢ ᱪᱟᱯᱟᱞ ᱨᱮ ᱟᱹᱰᱤ ᱥᱩᱵᱤᱫᱟᱭ ᱮᱢᱚᱜᱼᱟ